ᱵᱷᱟᱨᱚᱛ ᱨᱮ ᱟᱹᱰᱤ ᱨᱚᱠᱚᱢ ᱦᱚᱲ ᱢᱮᱱᱟᱜ ᱵᱚᱱᱟ ᱟᱹᱰᱤᱜᱟᱱ ᱡᱟᱹᱛᱤ ᱡᱚᱛᱚ ᱢᱮᱥᱟ ᱥᱟᱱᱟᱢ ᱛᱳ ᱵᱚᱞᱤᱭᱩᱰ ᱨᱮᱱᱟᱝ ᱟᱨ ᱧᱮᱞ ᱛᱮᱦᱚᱸ ᱪᱮᱫᱚᱜ ᱠᱟᱱ ᱜᱮᱭᱟᱵᱚᱱ ᱵᱚᱞᱤᱭᱩᱰ ᱨᱮᱱᱟᱝ ᱧᱮᱞᱛᱮ ᱰᱟᱱᱥ ᱠᱚᱥᱮ ᱥᱮᱨᱮᱧ ᱠᱚ ᱯᱷᱞᱤᱢ ᱠᱚ ᱧᱮᱞ ᱛᱮ ᱦᱚᱨᱚᱜ ᱵᱟᱸᱫᱮ ᱵᱮᱵᱚᱦᱟᱨ ᱥᱟᱱᱟᱢ ᱞᱮᱠᱟᱱᱟᱜ ᱜᱮᱵᱚᱱ ᱪᱮᱫᱚᱜ ᱠᱟᱱ ᱜᱮᱭᱟ ᱡᱟᱦᱟᱸ ᱞᱮᱠᱟ ᱵᱚᱞᱤᱭᱩᱰ ᱨᱮᱠᱚ ᱦᱚᱨᱚᱜ ᱵᱟᱸᱫᱮᱭᱮᱫᱼᱟ ᱟᱵᱚ ᱦᱚᱸᱵᱚᱱ ᱥᱮᱬᱟᱭᱮᱫ ᱜᱮᱭᱟ ᱪᱮᱫᱚᱜ ᱠᱟᱱᱟ ᱵᱚᱱ ᱟᱵᱚ ᱦᱚᱸ ᱚᱱᱠᱟ ᱜᱮᱵᱚᱱ ᱦᱚᱨᱚᱜᱮᱫᱼᱟ ᱢᱟ ᱵᱚᱞᱤᱭᱩᱰ ᱨᱮ ᱧᱮᱞᱛᱮ ᱥᱟᱱᱛᱟᱲ ᱤᱱᱰᱟᱥᱴᱨᱤ ᱨᱮᱦᱚᱸ ᱱᱤᱛᱚᱝ ᱫᱚ ᱚᱱᱟ ᱠᱚ ᱯᱷᱳᱞᱳᱭᱮᱫᱼᱟ ᱠᱚ ᱡᱮ ᱢᱟᱲᱟᱝ ᱫᱚ ᱩᱱᱟᱹᱜ ᱥᱟᱱᱛᱟᱲ ᱤᱱᱰᱟᱥᱴᱨᱤ ᱨᱮᱫᱚ ᱩᱱᱟᱹᱜ ᱵᱟᱭ ᱰᱮᱵᱷᱞᱚᱯ ᱞᱮᱱ ᱛᱟᱦᱮᱱ ᱱᱤᱛᱚᱝ ᱫᱚ ᱟᱹᱰᱤ ᱛᱮᱫ ᱞᱟᱦᱟ ᱟᱠᱟᱱᱟ ᱟᱨ ᱚᱱᱟ ᱠᱚ ᱧᱮᱞᱛᱮ ᱟᱵᱚ ᱱᱤᱡᱮᱨ ᱡᱤᱭᱚᱱ ᱨᱮᱦᱚᱸ ᱚᱲᱟᱜ ᱠᱚᱨᱮᱱ ᱟᱵᱚᱣᱟᱜ ᱡᱤᱭᱚᱱ ᱨᱮᱦᱚᱸ ᱦᱚᱨᱚᱜ ᱵᱟᱸᱫᱮ ᱵᱚᱫᱚᱞ ᱟᱠᱟᱱᱟ ᱥᱮ ᱵᱮᱵᱚᱦᱟᱨ ᱚᱠᱚᱭ ᱥᱟᱞᱟᱜ ᱚᱠᱟ ᱞᱮᱠᱟ ᱵᱮᱵᱚᱦᱟᱨ ᱦᱩᱭᱩᱜᱼᱟ ᱦᱳᱭᱛᱳ ᱟᱹᱰᱤ ᱡᱳᱨ ᱜᱚᱲᱚ ᱥᱚᱯᱚᱦᱚᱫ ᱧᱟᱢᱚᱜ ᱠᱟᱱ ᱜᱮᱭᱟ ᱚᱱᱟ ᱠᱷᱚᱱ ᱵᱮᱥ ᱡᱤᱱᱤᱥ ᱵᱚᱱ ᱪᱮᱫᱚᱜ ᱠᱟᱱᱟ ᱵᱚᱞᱤᱭᱩᱰ ᱠᱷᱚᱱ ᱟᱵᱚ ᱤᱱᱰᱟᱥᱴᱨᱤ ᱠᱷᱚᱱ ᱥᱟᱱᱛᱟᱲᱤ ᱤᱱᱰᱟᱥᱴᱨᱤ ᱠᱷᱚᱱ ᱦᱚᱸ ᱡᱚᱛᱚᱣᱟᱜ ᱜᱮ ᱢᱟᱱᱮ ᱪᱮᱫ ᱞᱮᱠᱟ ᱵᱮᱥ ᱤᱯᱷᱮᱠᱴ ᱯᱟᱲᱟᱣ ᱟᱠᱟᱱ ᱜᱮᱭᱟ ᱡᱚᱛᱚᱣᱟᱜ ᱜᱮ ᱱᱤᱛᱚᱝ ᱫᱚ ᱢᱟᱲᱟᱝ ᱫᱚ ᱵᱟᱝᱠᱷᱟᱱ ᱥᱟᱱᱛᱟᱲ ᱫᱚ ᱟᱹᱰᱤ ᱞᱟᱛᱟᱨ ᱨᱮᱵᱚᱱ ᱛᱟᱦᱮᱱᱟ ᱱᱤᱛᱚᱝ ᱫᱚᱵᱚᱱ ᱟᱹᱰᱤ ᱛᱮᱫ ᱢᱟᱲᱟᱝ ᱛᱮᱵᱚᱱ ᱨᱟᱠᱟᱵ ᱟᱠᱟᱱᱟ ᱟᱨ ᱡᱚᱛᱚ ᱠᱤᱪᱷᱩ ᱜᱮ ᱧᱮᱞ ᱛᱮᱦᱚᱸ ᱟᱠᱚ ᱞᱮᱠᱟ ᱵᱚᱱ ᱪᱮᱫᱚᱜ ᱠᱟᱱ ᱜᱮᱭᱟ ᱟᱨ ᱡᱟᱦᱟᱸ ᱵᱷᱟᱹᱜᱤᱭᱟ ᱚᱱᱠᱟ ᱢᱟ ᱡᱚᱛᱚ ᱵᱷᱟᱹᱜᱤᱭᱟᱜ ᱦᱚᱸ ᱥᱮ ᱵᱟᱹᱲᱤᱡᱟᱜ ᱦᱚᱸ ᱡᱚᱛᱚ ᱤᱭᱟᱹ ᱨᱮᱜᱮ ᱛᱟᱦᱮᱱ ᱜᱮᱭᱟ ᱛᱚ ᱵᱟᱹᱲᱤᱡᱟᱜ ᱫᱚ ᱪᱮᱫᱟᱜ ᱮᱢ ᱦᱟᱛᱟᱣᱟ ᱛᱳ ᱵᱮᱥ ᱟᱜ ᱜᱮᱵᱚᱱ ᱧᱮᱞ ᱪᱮᱫᱚᱜ ᱠᱟᱱᱟ ᱵᱮᱥ ᱟᱨ ᱪᱮᱫ ᱠᱟᱛᱮᱫ ᱱᱟᱯᱟᱭ ᱜᱮ ᱵᱩᱡᱷᱟᱹᱜ ᱠᱟᱱᱟ